ᱵᱟᱸᱠᱩᱲᱟ ᱦᱚᱱᱚᱛ ᱨᱮ ᱢᱩᱲᱩᱫ ᱥᱟᱶᱟᱨ ᱥᱮᱵᱮᱫ ᱫᱚ ᱵᱟᱸᱠᱩᱲᱟ ᱥᱚᱢᱢᱮᱞᱚᱱᱤ ᱢᱮᱰᱤᱠᱮᱞ ᱠᱚᱞᱮᱡᱽ ᱮᱱᱰ ᱦᱚᱥᱯᱤᱴᱟᱞ ᱱᱚᱣᱟ ᱥᱟᱶᱟᱨ ᱥᱮᱵᱮᱫ ᱨᱮ ᱛᱟᱣ ᱫᱚ ᱟᱹᱰᱤ ᱛᱮᱫ ᱜᱮ ᱛᱟᱦᱮᱸᱭᱟᱠᱟᱱᱟ ᱢᱤᱫ ᱥᱮᱫ ᱡᱟᱦᱟ ᱞᱮᱠᱟ ᱨᱮᱸᱜᱮᱡ ᱱᱟᱪᱟᱨ ᱦᱚᱲ ᱚᱞ ᱯᱟᱲᱦᱟᱣ ᱠᱟᱛᱮᱜ ᱟᱯᱟᱥᱩᱞ ᱯᱟᱱᱛᱷᱟᱣ ᱞᱟᱹᱜᱤᱫ ᱫᱟᱣ ᱠᱚ ᱦᱟᱛᱟᱣᱟ ᱫᱟᱲᱮᱭᱟᱜ ᱟ ᱢᱮᱱ ᱢᱮ ᱚᱞ ᱯᱟᱲᱦᱟᱣ ᱠᱟᱛᱮᱜ ᱰᱟᱠᱴᱟᱨ ᱞᱟᱹᱜᱤᱫ ᱫᱚᱥᱟᱨ ᱥᱮᱫ ᱦᱚ ᱨᱮᱸᱜᱮᱡ ᱱᱟᱪᱟᱨ ᱦᱚᱲ ᱵᱤᱱᱟ ᱠᱟᱹᱣᱰᱤ ᱛᱮ ᱡᱟᱦᱟᱱ ᱨᱚᱜᱽ ᱟᱡᱟᱨ ᱨᱮᱜᱮ ᱱᱚᱣᱟ ᱥᱟᱶᱟᱨ ᱥᱮᱵᱮᱫ ᱨᱮ ᱤᱫᱤ ᱠᱟᱛᱮᱜᱮ ᱠᱚ ᱵᱮᱥ ᱟᱹᱜᱩᱭᱮᱫ ᱠᱚᱣᱟ ᱟᱨ ᱟᱭᱚ ᱦᱚᱲ ᱦᱟᱢᱟᱞ ᱦᱚᱲᱢᱚ ᱠᱚ ᱛᱟᱦᱮᱞᱮᱱ ᱠᱷᱟᱱ ᱟᱹᱰᱤ ᱢᱚᱡᱽ ᱛᱮ ᱱᱟᱣᱟ ᱢᱟᱱᱣᱟ ᱡᱤᱣᱤ ᱵᱩᱥᱟᱹᱲ ᱚᱰᱚᱠ ᱞᱟᱹᱜᱤᱫ ᱠᱚ ᱠᱩᱨᱤᱢᱩᱴᱩᱭᱟ ᱡᱟᱦᱟᱸ ᱫᱚ ᱛᱟᱭᱱᱚᱢ ᱯᱤᱲᱦᱤ ᱠᱚ ᱵᱟᱱᱪᱟᱣ ᱫᱚᱦᱚᱭᱟ ᱚᱱᱟᱛᱮ ᱵᱟᱸᱠᱩᱲᱟ ᱦᱚᱱᱚᱛ ᱨᱮᱱ ᱫᱷᱟᱹᱱᱤᱭᱟᱹ ᱦᱚᱲ ᱱᱚᱣᱟ ᱥᱟᱶᱟᱨ ᱥᱮᱵᱮᱫ ᱫᱚ ᱟᱹᱰᱤ ᱠᱚ ᱢᱟᱱᱟᱣ ᱵᱟᱛᱟᱣᱟ ᱟᱨ ᱟᱹᱰᱤ ᱜᱮ ᱥᱟᱱᱪᱟᱣ ᱟᱱᱟᱜ ᱠᱟᱱᱟ ᱠᱳᱵᱤᱰ ᱢᱟᱦᱟᱢᱟᱨᱤ ᱪᱟᱞᱟᱜ ᱚᱠᱛᱚ ᱱᱚᱣᱟ ᱥᱟᱶᱟᱨ ᱥᱮᱵᱮᱫ ᱨᱮᱱ ᱠᱟᱹᱢᱤᱭᱟ ᱠᱚ ᱟᱹᱰᱤ ᱢᱚᱡᱽ ᱛᱮ ᱡᱚᱛᱚ ᱞᱮᱠᱟᱱ ᱞᱚᱜᱮ ᱞᱚᱲᱟ ᱟᱛᱮᱜ ᱟᱵᱤ ᱢᱚᱡᱽ ᱠᱚ ᱠᱟᱹᱢᱤᱭᱟᱠᱟᱫᱟ ᱡᱟᱦᱟᱸ ᱛᱮᱫᱚ ᱮᱴᱟᱜ ᱯᱚᱱᱚᱛ ᱨᱮᱱ ᱢᱟᱱᱣᱟ ᱠᱷᱚᱱ ᱱᱚᱣᱟ ᱯᱚᱥᱪᱷᱤᱢ ᱵᱟᱝᱞᱟ ᱯᱚᱱᱚᱛ ᱵᱟᱸᱠᱩᱲᱟ ᱦᱚᱱᱚᱛ ᱨᱮᱱ ᱢᱟᱱᱣᱟ ᱠᱳᱵᱷᱤᱰ ᱢᱟᱦᱟᱢᱟᱨᱤ ᱨᱮ ᱟᱹᱰᱤ ᱠᱚᱢ ᱡᱤᱣᱤ ᱱᱟᱥᱟᱣ ᱟᱠᱟᱱ ᱛᱟᱠᱟᱣᱟ